ᱤᱧ ᱫᱚ ᱯᱚᱛᱚᱵ ᱥᱮ ᱯᱟᱛᱷᱟᱢ ᱵᱮᱜᱚᱨ ᱟᱨᱦᱚᱸ ᱟᱭᱢᱟ ᱥᱟᱠᱟᱢ ᱤᱧ ᱯᱟᱲᱦᱟᱜ ᱜᱮᱭᱟ ᱡᱮᱢᱚᱱ ᱠᱷᱚᱵᱚᱨ ᱠᱟᱜᱚᱡᱽ ᱢᱮᱜᱟᱡᱤᱱ ᱟᱨᱦᱚᱸ ᱟᱭᱢᱟ ᱟᱭᱢᱟ ᱥᱟᱠᱟᱢ ᱤᱧ ᱯᱟᱲᱦᱟᱜ ᱜᱮᱭᱟ